ᱤᱧᱫᱚ ᱤᱛᱤᱦᱟᱥ ᱵᱳᱭᱤᱧ ᱠᱩᱥᱤᱭᱟᱜᱼᱟ ᱡᱟᱦᱟᱸ ᱫᱚ ᱚᱱᱟ ᱫᱚ ᱮᱭ ᱠᱟᱨᱚᱱ ᱛᱤᱧ ᱠᱩᱥᱤᱭᱟᱜᱼᱟ ᱟᱵᱚ ᱡᱟᱦᱟᱸ ᱥᱮᱫᱟᱭ ᱨᱮ ᱜᱷᱚᱴᱚᱱᱟ ᱜᱷᱚᱴᱟᱣ ᱞᱮᱱ ᱚᱱᱟᱠᱚ ᱵᱮᱯᱟᱨ ᱛᱮ ᱡᱚᱛᱚᱣᱟᱜ ᱜᱮ ᱵᱟᱰᱟᱭ ᱧᱟᱢᱚᱜᱼᱟ ᱮᱱᱠᱷᱟᱱ ᱛᱤᱱ ᱥᱚᱢᱚᱭ ᱨᱮ ᱪᱮᱫ ᱦᱩᱞ ᱢᱟᱦᱟ ᱠᱚ ᱦᱩᱭ ᱞᱮᱱᱟ ᱛᱤᱱ ᱥᱚᱢᱚᱭ ᱪᱮᱫ ᱡᱩᱫᱫᱷᱚ ᱦᱩᱭ ᱞᱮᱱᱟ ᱚᱠᱚᱭ ᱛᱤᱱ ᱥᱚᱢᱚᱭ ᱪᱮᱫ ᱪᱮᱫ ᱞᱮᱠᱟᱛᱮᱭ ᱞᱟᱹᱲᱦᱟᱹᱭ ᱞᱮᱱᱟ ᱠᱚ ᱚᱱᱟ ᱠᱚ ᱵᱟᱵᱚᱫᱛᱮ ᱡᱚᱛᱚ ᱮᱢᱟᱱ ᱵᱟᱰᱟᱭ ᱧᱟᱢᱚᱜ ᱛᱟᱦᱮᱸᱫ ᱤᱧᱫᱚ ᱤᱛᱤᱦᱟᱥ ᱵᱳᱭ ᱫᱚᱧ ᱠᱩᱥᱤᱭᱟᱜᱼᱟ ᱱᱚᱣᱟ ᱤᱛᱤᱦᱟᱥ ᱵᱚᱭ ᱨᱮ ᱯᱟᱲᱦᱟᱣ ᱠᱟᱛᱮᱫ ᱱᱤᱭᱟᱹᱜᱤᱧ ᱠᱩᱥᱤᱭᱟᱫᱟ ᱤᱧ ᱥᱮᱫᱟᱭ ᱨᱮᱱᱟᱜ ᱵᱮᱯᱟᱨᱛᱮ ᱤᱧ ᱡᱚᱛᱚ ᱠᱤᱪᱷᱩ ᱵᱮᱯᱟᱨᱤᱧ ᱵᱟᱰᱟᱭ ᱧᱟᱢ ᱫᱟᱲᱮᱭᱟᱜ ᱠᱟᱱᱟ ᱤᱛᱤᱦᱟᱥ ᱵᱳᱭ ᱫᱚ ᱱᱤᱭᱟᱹᱜᱤᱧ ᱠᱩᱥᱤᱭᱟᱜᱼᱟ ᱡᱚᱛᱚ ᱠᱤᱪᱷᱩ ᱚᱱᱟᱨᱮ ᱥᱮᱫᱟᱭ ᱨᱮ ᱪᱮᱫ ᱠᱚ ᱜᱷᱚᱴᱚᱱᱟ ᱜᱷᱚᱴᱟᱣ ᱞᱮᱱ ᱡᱚᱛᱚᱣᱟᱜ ᱵᱟᱰᱟᱭ ᱧᱟᱢᱚᱜᱼᱟ